ᱱᱤᱭᱟᱹ ᱟᱫᱷᱩᱱᱤᱠ ᱡᱩᱜ ᱨᱮ ᱢᱚᱵᱟᱭᱤᱞ ᱟᱨ ᱴᱤᱵᱷᱤ ᱞᱮᱠᱟᱱ ᱞᱟᱜᱟᱱ ᱠᱟᱹᱨᱤ ᱨᱮᱭᱟᱜ ᱵᱟᱹᱲᱛᱤ ᱵᱮᱵᱚᱦᱟᱨ ᱠᱷᱟᱹᱛᱤᱨ ᱛᱮᱫᱚ ᱢᱚᱱᱮ ᱨᱮᱭᱟᱜ ᱜᱤᱫᱽᱨᱟᱹ ᱠᱚᱣᱟᱜ ᱵᱤᱠᱟᱥ ᱵᱟᱝ ᱦᱩᱭᱩᱜ ᱠᱟᱱ ᱛᱟᱠᱚᱣᱟ ᱢᱮᱸᱫ ᱵᱟᱹᱲᱤᱡᱚᱜ ᱠᱟᱱ ᱛᱟᱠᱚᱣᱟ ᱟᱨ ᱦᱚᱲᱢᱚ ᱴᱷᱤᱠ ᱞᱮᱠᱟᱛᱮ ᱵᱟᱝ ᱜᱚᱴᱷᱚᱱᱚᱜ ᱠᱟᱱ ᱛᱟᱠᱚᱣᱟ ᱚᱱᱟ ᱥᱟᱶ ᱥᱟᱶᱛᱮ ᱜᱚᱜᱚ ᱵᱟᱵᱟ ᱥᱮ ᱚᱲᱟᱜ ᱦᱚᱲ ᱠᱚᱣᱟᱜ ᱥᱟᱹᱜᱟᱹᱭ ᱵᱟᱝ ᱛᱟᱦᱮᱱ ᱠᱟᱱᱟ ᱜᱤᱫᱽᱨᱟᱹ ᱠᱚᱣᱟᱜ ᱥᱟᱶᱛᱮ